ᱱᱟᱦᱟᱜ ᱨᱮᱭᱟᱜ ᱜᱷᱚᱴᱚᱱ ᱢᱩᱫ ᱨᱤᱧ ᱞᱟᱹᱭᱟ ᱵᱤᱨᱵᱷᱩᱢ ᱨᱮᱭᱟᱜ ᱟᱢᱳᱫᱯᱩᱨ ᱨᱮ ᱥᱩᱨ ᱫᱤᱱ ᱜᱮ ᱜᱷᱚᱴᱟᱣᱮᱱ ᱛᱤᱨᱤ ᱡᱩᱨᱤ ᱰᱟᱹᱱ ᱢᱮᱱᱛᱮᱠᱚ ᱜᱚᱡ ᱠᱮᱫ ᱠᱤᱱ ᱱᱚᱣᱟ ᱜᱷᱚᱴᱚᱱ ᱫᱚ ᱤᱧ ᱟᱹᱰᱤ ᱜᱮ ᱨᱤᱡᱷᱟᱹᱣᱟᱠᱚᱫᱤᱧᱟᱹ ᱪᱮᱫᱟᱜ ᱥᱮ ᱱᱟᱦᱟᱜ ᱡᱩᱜᱽ ᱨᱮᱦᱚᱸ ᱟᱵᱚ ᱥᱟᱱᱛᱟᱲ ᱦᱚᱯᱚᱱ ᱠᱚᱫᱚ ᱰᱟᱹᱱᱼᱰᱟᱹᱯᱟᱹᱱ ᱫᱚᱵᱚᱱ ᱯᱟᱹᱛᱭᱟᱹᱣᱟᱠᱚᱣᱟ ᱰᱟᱹᱱ ᱫᱚᱠᱚ ᱡᱚᱡᱚᱢᱟ ᱱᱚᱝᱠᱟ ᱜᱮ ᱯᱟᱹᱛᱭᱟᱹᱣ ᱢᱮᱱᱟᱜ ᱛᱟᱵᱚᱱᱟ ᱢᱮᱱᱠᱷᱟᱱ ᱱᱚᱣᱟ ᱫᱚ ᱟᱸᱫᱷᱟ ᱯᱟᱹᱛᱭᱟᱹᱣ ᱠᱟᱱᱟ ᱢᱟᱹᱱᱢᱤ ᱫᱚ ᱢᱟᱹᱱᱢᱤ ᱜᱮ ᱟᱨ ᱵᱚᱸᱜᱟ ᱵᱩᱨᱩ ᱦᱚᱸ ᱵᱚᱸᱜᱟ ᱵᱩᱨᱩ ᱜᱮ ᱢᱟᱹᱱᱢᱤ ᱫᱚ ᱛᱤᱥ ᱦᱚᱸ ᱰᱟᱹᱱ ᱫᱚᱠᱚ ᱵᱟᱝ ᱠᱟᱱᱟ ᱟᱥᱚᱞ ᱠᱟᱛᱷᱟ ᱫᱚ ᱦᱩᱭᱩᱜ ᱠᱟᱱᱟ ᱟᱵᱚ ᱥᱟᱱᱛᱟᱲ ᱥᱟᱶᱛᱟ ᱨᱮᱱ ᱦᱚᱲ ᱠᱚ ᱩᱱᱟᱹᱜ ᱵᱟᱠᱚ ᱥᱤᱠᱷᱱᱟᱹᱛ ᱟᱠᱟᱱ ᱠᱷᱟᱹᱛᱤᱨ ᱥᱮᱫᱟᱭ ᱨᱮᱭᱟᱜ ᱟᱸᱫᱷᱟ ᱯᱟᱹᱛᱭᱟᱹᱣ ᱵᱚᱸᱜᱟ ᱵᱩᱨᱩ ᱟᱹᱰᱤ ᱡᱟᱹᱥᱛᱤ ᱵᱚᱱ ᱧᱮᱞ ᱧᱟᱢᱮᱫᱟ ᱥᱟᱶᱛᱟ ᱨᱮ ᱪᱮᱫᱟᱜ ᱥᱮ ᱱᱟᱦᱟᱜ ᱨᱮᱭᱟᱜ ᱥᱮᱪᱮᱫ ᱛᱮᱵᱚᱱ ᱥᱮᱪᱮᱫ ᱞᱮᱱᱠᱷᱟᱱ ᱱᱚᱣᱟ ᱟᱸᱫᱷᱟ ᱯᱟᱹᱛᱭᱟᱹᱣ ᱠᱷᱚᱱ ᱫᱚ ᱩᱰᱩᱠ ᱦᱮᱡ ᱫᱟᱲᱮᱭᱟᱜᱼᱟ ᱵᱚᱱ ᱟᱵᱚᱣᱟᱜ ᱥᱟᱶᱛᱟ ᱨᱮ ᱱᱚᱣᱟ ᱫᱚ ᱟᱹᱰᱤ ᱢᱟᱨᱟᱝ ᱠᱟᱹᱞᱤ ᱠᱟᱱᱟ ᱱᱚᱝᱠᱟ ᱫᱚ ᱚᱠᱚᱭ ᱦᱚᱸ ᱛᱤᱥ ᱦᱚᱸ ᱵᱟᱵᱚᱱ ᱫᱟᱞ ᱜᱚᱡ ᱠᱚᱣᱟ ᱥᱮ ᱠᱩᱴᱟᱹᱢ ᱜᱚᱡ ᱠᱚᱣᱟ ᱥᱟᱱᱛᱟᱲ ᱫᱚ ᱰᱟᱹᱱ ᱫᱚ ᱟᱹᱰᱤ ᱜᱮᱠᱚ ᱯᱟᱹᱛᱭᱟᱹᱣᱟᱠᱚᱣᱟ ᱱᱚᱣᱟ ᱠᱷᱟᱹᱛᱤᱨ ᱩᱱᱠᱩ ᱫᱚ ᱵᱟᱝᱢᱟ ᱦᱚᱲ ᱠᱚ ᱡᱚᱢ ᱠᱚᱣᱟ ᱱᱚᱝᱠᱟ ᱜᱮᱠᱚ ᱢᱚᱱ ᱛᱮ ᱦᱚᱲᱟᱜ ᱢᱚᱱᱮ ᱨᱮ ᱡᱟᱱᱟᱢ ᱠᱚᱨᱟ ᱠᱷᱚᱡ ᱰᱟᱹᱱ ᱥᱮ ᱵᱷᱩᱛ ᱱᱚᱝᱠᱟ ᱢᱤᱫᱴᱮᱱ ᱯᱟᱹᱛᱭᱟᱹᱣ ᱢᱮᱱᱟᱜ ᱛᱟᱵᱚᱱᱟ ᱠᱤᱱᱛᱩ ᱱᱚᱣᱟ ᱫᱚ ᱥᱟᱹᱨᱤ ᱫᱚ ᱵᱟᱝ ᱠᱟᱱᱟ ᱢᱮᱱᱠᱷᱟᱱ ᱟᱵᱚ ᱫᱚ ᱱᱤᱛ ᱦᱟᱹᱵᱤᱡ ᱦᱚᱸ ᱱᱟᱦᱟᱜ ᱡᱩᱜᱽ ᱨᱮ ᱥᱮᱴᱮᱨ ᱠᱟᱛᱮ ᱦᱚᱸ ᱱᱚᱝᱠᱟ ᱠᱟᱛᱮ ᱦᱚᱲ ᱵᱚᱱ ᱫᱟᱞ ᱜᱚᱡ ᱮᱫ ᱠᱚᱣᱟ ᱤᱧ ᱫᱩᱧ ᱠᱷᱚᱡᱟ ᱱᱚᱝᱠᱟ ᱡᱮᱱᱚ ᱟᱨ ᱟᱵᱚᱣᱟᱜ ᱥᱟᱶᱛᱟ ᱨᱮ ᱛᱤᱥ ᱨᱮᱦᱚᱸ ᱟᱞᱚ ᱦᱩᱭᱩᱜ ᱟᱵᱚ ᱠᱚᱨᱮᱱ ᱱᱟᱣᱟᱱ ᱯᱤᱲᱦᱤ ᱠᱚᱨᱮ ᱡᱟᱦᱟᱸᱭ ᱠᱚᱫᱚ ᱟᱵᱚ ᱨᱮᱱ ᱵᱟᱛᱤ ᱥᱮ ᱟᱵᱚ ᱨᱮᱱ ᱜᱤᱫᱽᱨᱟᱹ ᱥᱮ ᱦᱩᱰᱤᱧ ᱠᱚ ᱩᱱᱠᱩ ᱥᱤᱠᱷᱱᱟᱹᱛ ᱦᱚᱪᱚ ᱠᱚᱣᱟ ᱵᱚᱱ ᱚᱞᱚᱜ ᱯᱟᱲᱦᱟᱜ ᱵᱚᱱ ᱥᱮᱬᱟ ᱚᱪᱚ ᱠᱚᱣᱟ ᱟᱨ ᱵᱩᱜᱤ ᱵᱟᱹᱲᱤᱡ ᱡᱮᱱᱚ ᱠᱚ ᱵᱩᱡ ᱧᱟᱢ ᱫᱟᱲᱮᱜ ᱟᱨ ᱱᱚᱝᱠᱟ ᱡᱮᱱᱚ ᱥᱟᱶᱛᱟ ᱨᱮ ᱵᱟᱝ ᱜᱷᱚᱴᱟᱜ ᱱᱚᱣᱟ ᱜᱤᱧ ᱠᱷᱚᱡᱟ ᱱᱮᱛᱟᱨ ᱟᱵᱚ ᱥᱟᱶᱛᱟ ᱨᱮ ᱟᱹᱰᱤ ᱜᱟᱱ ᱥᱤᱠᱷᱱᱟᱹᱛ ᱦᱚᱲ ᱢᱮᱱᱟᱜ ᱠᱚᱜᱮᱭᱟ ᱮᱱ ᱨᱮᱦᱚᱸ ᱱᱚᱝᱠᱟ ᱜᱮ ᱦᱩᱭᱩᱜ ᱠᱟᱱᱟ ᱢᱮᱱᱠᱷᱟᱱ ᱱᱚᱣᱟ ᱫᱚ ᱟᱹᱰᱤ ᱵᱟᱹᱲᱤᱡ ᱠᱟᱹᱢᱤ ᱠᱟᱱᱟ ᱱᱚᱣᱟ ᱟᱵᱚᱣᱟᱜ ᱥᱟᱶᱛᱟ ᱠᱷᱚᱱ ᱪᱟᱵᱟ ᱩᱛᱟᱹᱨᱚᱜ ᱢᱟ ᱱᱚᱣᱟ ᱜᱮ ᱤᱧᱤᱧ ᱠᱷᱚᱡᱟ